ᱱᱟᱜᱟᱢ ᱫᱚ ᱪᱮᱫᱟᱜ ᱥᱮ ᱪᱮᱫ ᱞᱟᱹᱠᱛᱤ ᱠᱟᱱ ᱛᱟᱵᱚᱱᱟ ᱪᱮᱫᱟᱜ ᱵᱚᱱ ᱯᱟᱸᱡᱟᱭᱟ ᱠᱟᱛᱷᱟ ᱫᱚ ᱦᱩᱭᱩᱜ ᱠᱟᱱᱟ ᱱᱟᱜᱟᱢ ᱱᱚᱣᱟ ᱠᱟᱠᱷᱟᱱ ᱛᱮᱵᱚᱱ ᱯᱟᱸᱡᱟᱭᱟ ᱱᱚᱣᱟ ᱠᱟᱠᱷᱟᱱ ᱛᱮ ᱞᱟᱹᱠᱛᱤ ᱠᱟᱱ ᱛᱟᱵᱚᱱᱟ ᱠᱟᱨᱚᱱ ᱫᱚ ᱦᱩᱭᱩᱜ ᱠᱟᱱᱟ ᱟᱵᱚ ᱡᱮᱢᱚᱱ ᱮᱴᱟᱜ ᱮᱴᱟᱜ ᱡᱟᱹᱛᱟᱜ ᱤᱛᱤᱦᱟᱥ ᱢᱮᱱᱟᱜ ᱛᱟᱠᱚᱣᱟ ᱟᱠᱚᱣᱟᱜ ᱠᱟᱛᱷᱟ ᱠᱚ ᱵᱟᱰᱟᱭ ᱧᱟᱢ ᱫᱟᱲᱮᱭᱟᱜ ᱠᱟᱱᱟ ᱚᱱᱟ ᱞᱮᱠᱟᱛᱮ ᱟᱵᱚᱣᱟᱜ ᱱᱟᱜᱟᱢ ᱵᱟᱝ ᱛᱟᱦᱮᱱ ᱠᱷᱟᱱ ᱛᱟᱦᱚᱞᱮ ᱟᱵᱚ ᱟᱹᱫᱤᱵᱟᱹᱥᱤ ᱦᱚᱲ ᱥᱮ ᱟᱵᱚᱣᱟᱜ ᱟᱹᱨᱤᱪᱟᱹᱞᱤ ᱪᱮᱫ ᱠᱟᱱᱟ ᱪᱮᱫ ᱞᱮᱠᱟ ᱵᱚᱱ ᱛᱟᱦᱮᱱ ᱠᱟᱱᱟ ᱥᱮ ᱵᱚᱸᱜᱟ ᱵᱩᱨᱩ ᱥᱮ ᱟᱭᱢᱟ ᱞᱮᱠᱟᱱ ᱯᱚᱨᱚᱵ ᱯᱚᱨᱵᱷᱟᱥ ᱥᱮ ᱵᱟᱯᱞᱟ ᱵᱤᱦᱟᱹ ᱥᱮ ᱟᱨᱦᱚᱸ ᱮᱴᱟᱜ ᱮᱴᱟᱜ ᱡᱤᱱᱤᱥ ᱟᱵᱚ ᱥᱟᱱᱛᱟᱲ ᱥᱚᱢᱟᱡᱽ ᱛᱟᱞᱟᱨᱮ ᱪᱮᱫ ᱠᱚ ᱛᱟᱦᱮᱸ ᱠᱟᱱᱟ ᱪᱮᱫ ᱞᱮᱠᱟᱱ ᱟᱹᱨᱤᱪᱟᱹᱞᱤ ᱛᱟᱦᱮᱸ ᱠᱟᱱᱟ ᱚᱱᱟ ᱠᱚ ᱟᱹᱨᱤᱪᱟᱹᱞᱤ ᱱᱤᱛᱚᱜ ᱵᱟᱹᱭ ᱵᱟᱹᱭᱛᱮ ᱟᱫ ᱪᱟᱞᱟᱜ ᱠᱟᱱᱟ ᱛᱮᱦᱮᱧ ᱡᱩᱫᱤ ᱟᱵᱚᱣᱟᱜ ᱱᱚᱣᱟ ᱱᱟᱜᱟᱢ ᱡᱩᱫᱤ ᱛᱟᱦᱮᱱ ᱠᱷᱟᱱ ᱛᱟᱦᱚᱞᱮ ᱟᱵᱚ ᱛᱟᱞᱟᱨᱮ ᱥᱮ ᱥᱮᱫᱟᱭ ᱟᱵᱚᱨᱮᱱ ᱟᱹᱜᱤᱞ ᱦᱟᱯᱲᱟᱢ ᱠᱚ ᱪᱮᱫ ᱞᱮᱠᱟ ᱠᱚ ᱠᱟᱹᱢᱤ ᱟᱹᱜᱩ ᱟᱠᱟᱫᱼᱟ ᱚᱱᱟ ᱠᱚᱜᱮ ᱱᱚᱣᱟ ᱱᱟᱜᱟᱢ ᱛᱟᱞᱟᱨᱮ ᱛᱟᱦᱮᱱᱟ ᱥᱮ ᱡᱩᱫᱤ ᱱᱟᱜᱟᱢ ᱛᱟᱦᱮᱱ ᱠᱷᱟᱱ ᱛᱟᱦᱚᱞᱮ ᱠᱷᱟᱱ ᱫᱚ ᱚᱱᱟ ᱯᱟᱲᱦᱟᱣ ᱠᱟᱛᱮ ᱟᱵᱚ ᱵᱚᱱ ᱵᱟᱰᱟᱭ ᱧᱟᱢ ᱠᱮᱭᱟ ᱥᱮᱫᱟᱭ ᱦᱚᱲᱟᱜ ᱟᱹᱨᱤᱪᱟᱹᱞᱤ ᱟᱵᱚ ᱥᱟᱱᱛᱟᱲ ᱦᱚᱯᱚᱱ ᱪᱮᱫ ᱞᱮᱠᱟ ᱵᱚᱱ ᱠᱟᱹᱢᱤ ᱦᱚᱨᱟ ᱥᱮ ᱵᱚᱸᱜᱟ ᱵᱩᱨᱩ ᱟᱭᱢᱟ ᱞᱮᱠᱟᱱᱟᱜ ᱚᱱᱟ ᱞᱮᱠᱟᱛᱮ ᱤᱧ ᱫᱩᱧ ᱢᱮᱱᱟ ᱛᱟᱦᱚᱞᱮ ᱠᱷᱟᱱ ᱫᱚ ᱟᱵᱚᱣᱟᱜ ᱱᱟᱜᱟᱢ ᱫᱚ ᱮᱠᱟᱞ ᱛᱮᱜᱮ ᱛᱟᱦᱮᱱ ᱡᱟᱹᱨᱩᱲᱟ ᱟᱨ ᱵᱟᱝᱠᱷᱟᱱ ᱫᱚ ᱵᱟᱝ ᱛᱟᱦᱮᱱ ᱠᱷᱟᱱ ᱟᱵᱚᱣᱟᱜ ᱚᱠᱟᱴᱟᱜ ᱥᱚᱢᱟᱡᱽ ᱨᱮᱱᱟᱜ ᱡᱤᱱᱤᱥ ᱵᱟᱹᱭ ᱵᱟᱹᱭ ᱛᱮ ᱟᱫᱚᱜ ᱛᱟᱵᱚᱱᱟ